ᱦᱮᱸ ᱤᱧ ᱥᱮᱨᱢᱟ ᱨᱮᱭᱟᱜ ᱢᱤᱫᱴᱮᱱ ᱜᱷᱚᱴᱚᱱᱟ ᱡᱟᱦᱟᱸ ᱥᱤᱧ ᱪᱟᱸᱫᱚ ᱜᱟᱦᱱᱟᱜ ᱤᱧ ᱧᱮᱞ ᱠᱟᱫᱟ ᱥᱤᱧ ᱪᱟᱸᱫᱳ ᱜᱟᱱᱦᱟᱣ ᱵᱟᱠᱷᱨᱟᱛᱮ ᱟᱭᱢᱟ ᱨᱚᱠᱚᱢ ᱦᱚᱲᱟᱜ ᱟᱭᱢᱟ ᱨᱚᱠᱚᱢ ᱵᱷᱟᱵᱽᱱᱟ ᱢᱮᱱᱟᱜ ᱛᱟᱠᱚᱣᱟ ᱡᱮᱢᱚᱱ ᱡᱟᱦᱟᱸᱭ ᱟᱸᱫᱷᱟ ᱯᱟᱹᱛᱭᱟᱹᱣ ᱦᱚᱲ ᱩᱱᱠᱩ ᱫᱚᱠᱚ ᱢᱮᱱᱟ ᱱᱤᱭᱟᱹ ᱥᱚᱢᱚᱭ ᱡᱟᱸᱦᱟᱱᱟᱜ ᱵᱟᱠᱚ ᱡᱚᱢᱟ ᱟᱨᱚ ᱮᱢᱟᱱ ᱛᱮᱭᱟᱜ ᱵᱟᱠᱚ ᱠᱟᱹᱢᱤᱭᱟ ᱟᱨ ᱡᱟᱸᱦᱟᱭ ᱵᱤᱜᱽᱜᱟᱱ ᱢᱚᱱᱳᱵᱷᱟᱵ ᱦᱚᱲ ᱠᱟᱱᱟᱭ ᱩᱱᱤ ᱫᱚ ᱠᱤᱱᱛᱩ ᱚᱱᱟ ᱠᱚᱫᱚ ᱵᱟᱭ ᱯᱟᱹᱛᱭᱟᱹᱜᱼᱟ ᱪᱮᱫᱟᱜ ᱥᱮ ᱩᱱᱤ ᱫᱚ ᱡᱩᱠᱛᱤ ᱠᱟᱛᱮᱜ ᱮ ᱨᱚᱲᱟᱭ ᱵᱤᱜᱽᱜᱮᱭᱟᱱ ᱡᱮᱦᱮᱛᱩ ᱡᱩᱠᱛᱤ ᱱᱤᱨᱵᱷᱚᱨ ᱠᱟᱱᱟ ᱚᱱᱟᱛᱮ ᱩᱱᱤ ᱵᱤᱜᱽᱜᱮᱭᱟᱱ ᱢᱚᱱᱳᱵᱷᱟᱵ ᱨᱮᱱ ᱦᱚᱲ ᱠᱟᱱᱟᱭ ᱩᱱᱤ ᱫᱚ ᱚᱱᱟ ᱠᱚᱫᱚ ᱵᱟᱭ ᱯᱟᱹᱛᱭᱟᱹᱜᱼᱟ ᱡᱟᱦᱟᱸᱭ ᱵᱤᱜᱽᱜᱟᱱ ᱢᱚᱱᱳᱵᱷᱟᱵ ᱨᱮᱱ ᱦᱚᱲ ᱠᱟᱱᱟᱭ ᱩᱱᱤ ᱫᱚ ᱚᱱᱟ ᱱᱤᱭᱮ ᱪᱚᱨᱪᱟᱭᱟᱭ ᱵᱤᱥᱞᱮᱥᱚᱱ ᱟᱭ ᱟᱨᱚ ᱮᱢᱟᱱ ᱛᱮᱭᱟᱜ ᱠᱚ ᱜᱷᱚᱴᱚᱱᱟ ᱱᱤᱭᱟᱹᱠᱚ ᱜᱷᱚᱴᱚᱱᱟ ᱱᱚᱝᱠᱟ ᱡᱟᱦᱟᱸ ᱛᱤᱱᱟᱹᱜ ᱦᱩᱭ ᱠᱟᱱᱟ ᱥᱮ ᱛᱤᱱᱟᱹᱜ ᱵᱚᱪᱷᱚᱨ ᱯᱚᱨ ᱦᱩᱭᱩᱜᱼᱟ ᱚᱱᱟ ᱠᱚ ᱵᱟᱠᱷᱨᱟᱛᱮ ᱨᱚᱲᱟ ᱥᱮ ᱵᱷᱟᱵᱽᱱᱟ ᱪᱤᱱᱛᱟᱹᱭᱟᱭ ᱟᱨ ᱡᱟᱦᱟᱸᱭ ᱚᱱᱫᱷᱚ ᱵᱤᱥᱥᱟᱥ ᱢᱮᱱᱟᱜ ᱛᱟᱭᱟ ᱩᱱᱤ ᱫᱚ ᱚᱱᱫᱷᱚ ᱵᱤᱥᱥᱟᱥ ᱨᱮᱜᱮ ᱰᱩᱵᱟᱹᱣ ᱛᱟᱦᱮᱱᱟ